ᱤᱧᱟᱹᱜ ᱴᱚᱴᱷᱟ ᱨᱮ ᱨᱟᱹᱥᱠᱟᱹ ᱟᱱᱟᱜ ᱠᱟᱹᱢᱤ ᱠᱚᱫᱚ ᱵᱚᱸᱜᱟᱼᱵᱩᱨᱩ ᱮᱱᱮᱡ ᱥᱮᱨᱧ ᱡᱮᱢᱚᱱ ᱡᱟᱦᱮᱨ ᱵᱟᱦᱟ ᱵᱚᱸᱜᱟ ᱡᱟᱦᱮᱨ ᱨᱮᱞᱮ ᱵᱚᱸᱜᱟᱭᱟ ᱮᱱᱮᱡ ᱟᱞᱮ ᱥᱮᱨᱮᱧ ᱟᱞᱮ ᱵᱚᱸᱜᱟ ᱠᱚᱞᱮ ᱨᱩᱢ ᱠᱚᱣᱟ ᱵᱟᱦᱟ ᱵᱚᱸᱜᱟ ᱥᱚᱦᱨᱟᱭ ᱯᱚᱨᱚᱵᱽ ᱡᱮᱢᱚᱱ ᱞᱮ ᱢᱟᱱᱟᱣᱟ ᱰᱟᱹᱝᱨᱤ ᱢᱤᱦᱩ ᱡᱚᱛᱚ ᱠᱚᱞᱮ ᱪᱟᱨᱦᱟᱣ ᱠᱚᱣᱟ ᱫᱮᱵᱟᱥᱮᱵᱟ ᱠᱚᱣᱟᱞᱮ ᱞᱟᱜᱽᱬᱮ ᱞᱮ ᱮᱱᱮᱡᱟ ᱮᱢᱟᱱ ᱛᱮᱢᱟᱱ ᱵᱚᱸᱜᱟᱼᱵᱩᱨᱩ ᱥᱮᱸᱫᱽᱨᱟᱼᱯᱷᱮᱸᱫᱽᱨᱟ ᱥᱤᱝᱨᱟᱹᱭ ᱵᱟᱦᱟ ᱮᱱᱮᱡ ᱰᱟᱱᱴᱟ ᱮᱱᱮᱡ ᱞᱟᱜᱽᱬᱮ ᱮᱱᱮᱡ ᱥᱟᱱᱟᱢ ᱠᱚ ᱟᱞᱮ ᱨᱟᱹᱥᱠᱟᱹ ᱨᱮ ᱥᱟᱱᱟᱢ ᱟᱹᱫᱤᱢ ᱠᱚ ᱨᱟᱹᱥᱠᱟᱹ ᱨᱮ ᱛᱟᱦᱮᱱ ᱞᱟᱹᱜᱤᱫ ᱱᱚᱣᱟ ᱠᱚᱞᱮ ᱪᱤᱠᱟᱹᱭᱟ ᱨᱟᱹᱥᱠᱟᱹ ᱨᱟᱹᱥᱠᱟᱹ ᱢᱮᱱ ᱨᱮᱫᱚ ᱢᱤᱫᱴᱟᱱ ᱢᱟᱹᱱᱢᱤ ᱡᱤᱭᱚᱱᱟᱜ ᱟᱹᱰᱤ ᱟᱹᱰᱤ ᱢᱟᱨᱟᱝ ᱢᱟᱱᱮ ᱦᱚᱲᱢᱚ ᱨᱮᱱᱟᱜ ᱢᱤᱫᱴᱟᱱ ᱟᱱᱟᱴ ᱠᱟᱱᱟ ᱡᱮ ᱟᱵᱚ ᱡᱟᱦᱟᱸ ᱞᱮᱠᱟ ᱨᱟᱹᱥᱠᱟᱹ ᱵᱚᱱ ᱛᱟᱦᱮᱱᱟ ᱚᱱᱠᱟ ᱜᱮ ᱟᱵᱚᱣᱟᱜ ᱦᱚᱲᱢᱚ ᱡᱤᱭᱟᱹᱲ ᱛᱟᱦᱮᱱᱟ ᱚᱱᱟᱛᱮ ᱟᱵᱚ ᱢᱟᱹᱱᱢᱤ ᱡᱚᱱᱚᱢ ᱨᱮ ᱨᱟᱹᱥᱠᱟᱹ ᱫᱚ ᱟᱹᱰᱤ ᱛᱮᱫ ᱜᱮ ᱢᱟᱨᱟᱝ ᱡᱤᱱᱤᱥ ᱠᱟᱱᱟ ᱨᱟᱹᱥᱠᱟᱹ ᱢᱮᱱ ᱫᱚ ᱵᱟᱦᱟ ᱥᱚᱦᱨᱟᱭ ᱮᱱᱮᱡ ᱥᱮᱨᱮᱧ ᱫᱚᱝ ᱞᱟᱜᱽᱬᱮ ᱮᱢᱟᱱ ᱛᱮᱭᱟᱜ ᱠᱚ ᱠᱟᱱᱟ